ᱦᱮᱞᱳ ᱞᱟᱹᱭᱫᱟᱹᱧ ᱱᱚᱣᱟᱠᱤ ᱯᱷᱟᱭᱤᱵᱽ ᱥᱴᱟᱨ ᱨᱮᱥᱴᱩᱨᱮᱱᱴ ᱠᱟᱱᱟ ᱤᱧ ᱫᱚ ᱨᱚᱛᱚᱱᱯᱩᱨ ᱨᱤᱱᱤᱡ ᱞᱚᱠᱠᱷᱤᱨᱟᱱᱤ ᱥᱚᱨᱮᱱ ᱤᱧ ᱞᱟᱹᱭᱫᱟ ᱡᱟᱦᱟᱸ ᱚᱰᱟᱨ ᱛᱟᱦᱮᱸ ᱚᱱᱟ ᱱᱤᱛ ᱯᱚᱨᱡᱚᱱᱛᱚ ᱵᱟᱝ ᱥᱮᱴᱮᱨ ᱠᱟᱱᱟ ᱟᱨ ᱤᱧ ᱟᱯᱮᱨᱮᱱ ᱯᱟᱴᱱᱟᱨ ᱠᱚᱹᱧ ᱯᱷᱳᱱᱟᱜ ᱠᱚ ᱛᱟᱦᱮᱸᱜᱼᱟ ᱢᱮᱱᱠᱷᱟᱱ ᱤᱧᱟᱹᱜ ᱯᱷᱳᱱ ᱵᱟᱠᱚ ᱨᱤᱥᱤᱵᱽ ᱮᱫᱟ ᱛᱚ ᱤᱧᱟᱹᱜ ᱢᱮᱱᱫᱚ ᱟᱢ ᱟᱢᱨᱮᱱ ᱯᱟᱨᱴᱱᱟᱨ ᱯᱷᱳᱱ ᱠᱟᱛᱮ ᱤᱧ ᱥᱟᱶ ᱡᱮᱢᱚᱱ ᱠᱚ ᱡᱳᱜᱟᱡᱳᱜᱽ ᱢᱟ ᱟᱭᱢᱟ ᱜᱟᱱ ᱚᱠᱛᱚ ᱦᱚᱸ ᱦᱩᱭᱱᱟ ᱨᱮᱸᱜᱮᱡ ᱦᱚᱸ ᱨᱮᱸᱜᱮᱡ ᱠᱟᱱᱟ ᱟᱨ ᱚᱲᱟᱜ ᱨᱮ ᱯᱮᱲᱟ ᱯᱟᱹᱲᱦᱟᱹ ᱠᱚᱦᱚᱸ ᱠᱚ ᱦᱮᱡ ᱠᱟᱱᱟ ᱦᱳᱭ ᱤᱧᱟᱹᱜ ᱢᱮᱢᱮᱱ ᱫᱚ ᱡᱳᱜᱟᱡᱳᱜᱽ ᱠᱟᱛᱮ ᱤᱧᱟᱹᱜ ᱯᱷᱳᱱ ᱱᱟᱢᱵᱟᱨ ᱨᱮ ᱯᱷᱳᱱ ᱢᱮᱛᱟ ᱠᱚᱢᱮ ᱦᱳᱭ ᱦᱮᱸ ᱱᱚᱣᱟᱜᱮ ᱤᱧᱟᱹᱜ ᱢᱮᱢᱮᱱ ᱫᱚ ᱴᱷᱤᱠ ᱜᱮᱭᱟ ᱢᱟ ᱛᱚᱵᱮ ᱡᱚᱦᱟᱨ